ᱤᱧ ᱚᱞ ᱨᱮᱱᱟᱜ ᱦᱮᱣᱟ ᱢᱮᱱᱟᱜᱼᱟ ᱟᱨ ᱚᱞ ᱠᱚ ᱛᱳᱸᱜᱮ ᱫᱚᱦᱚᱭ ᱞᱟᱹᱜᱤᱫ ᱠᱷᱟᱱ ᱱᱚᱣᱟ ᱠᱚᱫᱚ ᱫᱤᱱ ᱦᱤᱞᱳᱜ ᱞᱮᱛᱟᱲ ᱜᱮ ᱨᱚᱜᱚᱲ ᱜᱮ ᱧᱮᱞ ᱢᱮ ᱚᱞ ᱢᱮ ᱯᱟᱲᱦᱟᱣ ᱢᱮ ᱟᱨ ᱯᱟᱲᱦᱟᱣ ᱠᱟᱛᱮᱫ ᱚᱱᱟᱜᱮ ᱥᱮᱛᱟᱜ ᱟᱹᱭᱩᱵ ᱦᱚᱲ ᱠᱚ ᱠᱟᱹᱦᱱᱤ ᱞᱮᱠᱟᱛᱮ ᱞᱟᱹᱭ ᱟᱠᱚ ᱢᱮ ᱥᱮᱨᱮᱧ ᱞᱮᱠᱟᱛᱮ ᱞᱟᱹᱭᱟᱠᱚ ᱢᱮ ᱟᱨ ᱠᱟᱹᱦᱱᱤ ᱫᱚ ᱠᱟᱹᱦᱱᱤ ᱞᱮᱠᱟᱱᱟᱜ ᱫᱚ ᱠᱟᱹᱦᱱᱤ ᱞᱮᱠᱟᱛᱮ ᱯᱤᱸᱰᱟᱹ ᱨᱮ ᱫᱩᱲᱩᱵ ᱠᱟᱛᱮᱫ ᱟᱨ ᱧᱤᱫᱟᱹ ᱵᱮᱲᱟ ᱜᱤᱫᱽᱨᱟᱹ ᱠᱚ ᱯᱟᱨᱠᱚᱢ ᱨᱮ ᱜᱤᱛᱤᱡ ᱠᱟᱛᱮᱫ ᱩᱱᱠᱩ ᱠᱚ ᱠᱟᱹᱦᱱᱤ ᱟᱠᱟᱨ ᱛᱮ ᱞᱟᱹᱭ ᱥᱚᱫᱚᱨ ᱞᱮᱠᱚ ᱠᱷᱟᱱ ᱚᱱᱟ ᱞᱩᱛᱩᱨ ᱨᱮ ᱛᱟᱨᱠᱳ ᱠᱟᱛᱮᱫ ᱢᱚᱱ ᱫᱷᱮᱭᱟᱱ ᱨᱮ ᱫᱚᱦᱚ ᱠᱟᱛᱮᱫ ᱩᱱᱠᱩ ᱚᱱᱟ ᱠᱟᱹᱦᱱᱤ ᱨᱮᱱᱟᱜ ᱢᱩᱨᱢᱩ ᱠᱚ ᱵᱟᱰᱟᱭ ᱫᱟᱲᱮᱭᱟᱜᱼᱟ ᱟᱨ ᱚᱱᱟ ᱨᱟᱹᱥᱠᱟᱹ ᱛᱮ ᱢᱚᱱ ᱨᱮ ᱠᱚᱲᱟᱢ ᱠᱚᱞᱡᱟᱨ ᱛᱮ ᱛᱟᱨᱠᱳ ᱠᱟᱛᱮᱫ ᱵᱚᱦᱚᱜ ᱨᱮ ᱫᱚᱦᱚ ᱠᱟᱛᱮᱫ ᱚᱱᱟ ᱠᱟᱹᱦᱱᱤ ᱢᱤᱫᱴᱟᱝ ᱞᱟᱹᱭᱟᱭ ᱠᱷᱟᱱᱮᱢ ᱚᱱᱟᱭ ᱩᱭᱦᱟᱹᱨ ᱫᱟᱲᱮᱭᱟᱜᱼᱟ ᱟᱨ ᱟᱵᱚᱣᱟᱜ ᱡᱟᱦᱟᱸ ᱨᱟᱭᱨᱤᱛ ᱟᱹᱨᱤᱪᱟᱹᱞᱤ ᱚᱱᱟ ᱠᱚᱦᱚᱸ ᱡᱟᱦᱟᱸ ᱠᱟᱹᱢᱤ ᱟᱠᱟᱨ ᱛᱮ ᱞᱟᱹᱭ ᱟᱠᱟᱨ ᱛᱮ ᱥᱮᱨᱮᱧ ᱟᱠᱟᱨ ᱛᱮ ᱚᱱᱟ ᱞᱮᱠᱟᱱᱟᱜ ᱮᱱᱮᱡ ᱟᱠᱟᱨ ᱛᱮ ᱚᱱᱟ ᱡᱟᱦᱟᱸ ᱫᱤᱱ ᱦᱤᱞᱳᱜ ᱨᱚᱜᱚᱲᱟᱢ ᱞᱮᱛᱟᱲᱟᱢ ᱮᱱᱠᱷᱟᱱ ᱩᱱᱠᱩ ᱚᱱᱟ ᱨᱮᱱᱟᱜ ᱠᱚ ᱵᱟᱲᱟᱭ ᱫᱟᱲᱮᱭᱟᱜᱼᱟ